ᱟᱞᱮ ᱫᱤᱥᱚᱢ ᱥᱮᱫ ᱫᱚ ᱪᱟᱭ ᱠᱚ ᱥᱤᱸᱜᱟᱲᱟ ᱠᱚ ᱟᱹᱞᱩ ᱪᱚᱯ ᱠᱚᱞᱮ ᱵᱮᱱᱟᱣᱟ ᱟᱹᱠᱷᱨᱤᱧᱟ ᱚᱱᱟ ᱠᱚᱛᱮ ᱟᱞᱮᱫᱚ ᱢᱟᱱᱮ ᱯᱚᱭᱥᱟ ᱤᱱᱠᱟᱢ ᱦᱩᱭᱟᱞᱮᱭᱟ ᱚᱱᱟ ᱛᱮᱞᱮ ᱟᱹᱜᱩᱭᱟ ᱡᱟᱦᱟᱱᱟᱜ ᱠᱚᱜᱮ ᱟᱨ ᱚᱱᱟ ᱛᱮᱜᱮ ᱢᱟᱱᱮ ᱞᱟᱦᱟᱥᱮᱫ ᱚᱱᱟᱜᱮ ᱢᱟᱱᱮ ᱯᱚᱭᱥᱟ ᱯᱟᱹᱛᱤ ᱟᱨᱡᱟᱣ ᱦᱩᱭᱩᱜ ᱛᱟᱞᱮᱭᱟ ᱟᱭ ᱫᱚ ᱵᱟᱲᱦᱟᱜ ᱛᱟᱞᱮᱭᱟ ᱚᱱᱟ ᱛᱮᱜᱮ